ᱥᱟᱱᱛᱟᱞᱤ ᱯᱟᱨᱥᱤ ᱛᱮ ᱟᱹᱰᱤ ᱯᱟᱹᱦᱤᱞ ᱠᱷᱚᱱ ᱜᱮ ᱦᱚᱲ ᱦᱚᱯᱚᱱ ᱫᱚ ᱥᱟᱱᱛᱟᱞᱤ ᱯᱟᱹᱨᱥᱤ ᱛᱮᱜᱮ ᱠᱩ ᱨᱚᱲᱮᱫ ᱠᱟᱱ ᱛᱟᱦᱮᱱᱟ ᱟᱨ ᱚᱱᱟ ᱤᱭᱟᱹᱛᱮ ᱵᱷᱟᱨᱚᱛ ᱥᱚᱨᱠᱟᱨ ᱵᱟᱨ ᱜᱮ ᱥᱟᱭ ᱯᱮ ᱵᱟᱨ ᱜᱮᱞ ᱵᱟᱨ ᱰᱤᱥᱮᱢᱵᱚᱨ ᱢᱟᱹᱦᱤᱛ ᱨᱮ ᱥᱚᱨᱠᱟᱨ ᱢᱤᱫᱴᱮᱱ ᱥᱚᱠᱨᱤᱛᱤᱭ ᱥᱚᱨᱠᱟᱨᱤ ᱯᱟᱹᱨᱤᱥ ᱞᱮᱠᱟᱛᱮ ᱮᱢᱟᱣᱟᱫᱟ ᱟᱨ ᱱᱤᱛ ᱦᱚᱸ ᱤᱥᱠᱩᱞ ᱠᱚᱞᱮᱡᱽ ᱨᱮ ᱥᱟᱱᱛᱟᱞᱤ ᱯᱟᱹᱨᱥᱤ ᱛᱮ ᱚᱞ ᱯᱟᱲᱦᱟᱣ ᱨᱮᱭᱟᱜ ᱫᱟᱣᱮ ᱮᱢ ᱠᱟᱣᱫᱟ ᱟᱫᱚ ᱚᱱᱟᱞᱮᱠᱟᱛᱮ ᱮᱴᱟᱜ ᱯᱟᱹᱨᱥᱤ ᱞᱮᱠᱟ ᱜᱮ ᱵᱤᱫᱷᱟᱹ ᱞᱮᱠᱟ ᱜᱮ ᱥᱟᱱᱛᱟᱞᱤ ᱯᱟᱹᱨᱥᱤ ᱦᱚᱸ ᱛᱩᱞᱟᱹ ᱡᱷᱚᱠᱷᱟᱜᱼᱟ